ᱥᱟᱶᱛᱟ ᱨᱮ ᱵᱟᱹᱲᱤᱡ ᱰᱟᱦᱟᱨ ᱢᱮᱱᱛᱮ ᱵᱩᱡᱷᱟᱹᱜᱼᱟ ᱡᱟᱦᱟᱸᱭ ᱜᱮ ᱢᱤᱫ ᱦᱚᱲ ᱵᱟᱹᱲᱤᱡᱟᱭ ᱮᱱᱠᱷᱟᱡ ᱩᱱᱤ ᱫᱚ ᱡᱚᱛᱚ ᱦᱚᱲ ᱦᱚᱲ ᱛᱮᱠᱚ ᱵᱩᱡᱷᱟᱹᱣ ᱥᱩᱡᱷᱟᱹᱣ ᱮᱢᱟ ᱡᱟᱦᱟᱱᱟᱜ ᱥᱮ ᱡᱟᱦᱟᱱᱟᱜ ᱚᱱᱠᱟᱱᱟᱜ ᱡᱟᱹᱥᱛᱤ ᱠᱟᱛᱷᱟ ᱵᱟᱵᱚᱱ ᱢᱮᱛᱟᱭ ᱢᱟ ᱡᱚᱛᱚᱱᱟᱜ ᱵᱩᱡᱷᱟᱹᱣ ᱢᱟᱭ ᱡᱟᱦᱟᱱᱟᱜ ᱡᱩᱫᱤ ᱵᱟᱹᱲᱤᱡ ᱦᱩᱭᱩᱜ ᱠᱟᱱᱟ ᱚᱱᱟ ᱡᱚᱛᱚ ᱦᱚᱲ ᱟᱛᱳ ᱦᱚᱲ ᱛᱮ ᱚᱱᱟ ᱫᱚᱠᱚ ᱥᱟᱞᱟ ᱜᱳᱴᱟᱭ ᱢᱟ ᱟᱨ ᱡᱟᱦᱟᱸ ᱛᱤᱥ ᱜᱮ ᱡᱟᱦᱟᱱᱟᱜ ᱫᱩᱠ ᱠᱚᱥᱴᱚᱭ ᱛᱟᱦᱮᱱᱟᱭ ᱩᱱᱤ ᱡᱚᱛᱚ ᱦᱚᱲᱛᱮ ᱜᱚᱲᱚ ᱥᱚᱯᱚᱦᱚᱫ ᱮᱢᱟᱭ ᱢᱟ ᱡᱟᱨ ᱡᱚᱱᱱᱚ ᱟᱵᱚᱣᱟᱜ ᱱᱚᱣᱟ ᱥᱟᱶᱛᱟ ᱥᱮ ᱡᱟᱦᱟᱸ ᱥᱟᱶᱛᱟ ᱟᱛᱳ ᱴᱚᱞᱟ ᱱᱟᱯᱟᱭ ᱛᱮ ᱛᱟᱦᱮᱱᱟ ᱡᱟᱦᱟᱸ ᱮᱴᱠᱮᱴᱚᱬᱮ ᱵᱟᱝ ᱦᱩᱭᱩᱜᱼᱟ ᱟᱨ ᱡᱚᱛᱚ ᱛᱮ ᱡᱚᱛᱚ ᱦᱚᱲ ᱢᱤᱫ ᱛᱮᱜᱮ ᱛᱟᱦᱮᱸ ᱫᱚᱨᱠᱟᱨ ᱪᱮᱫᱟᱜ ᱥᱮ ᱟᱵᱚ ᱫᱚ ᱡᱚᱛᱚ ᱦᱚᱲ ᱥᱟᱱᱛᱟᱲ ᱥᱚᱢᱟᱡᱽ ᱨᱮᱱ ᱦᱚᱲ ᱠᱟᱱᱟ ᱵᱚᱱ ᱡᱚᱛᱚᱜᱮ ᱦᱚᱲ ᱠᱟᱱᱟᱵᱚᱱ ᱵᱩᱡᱷᱟᱹᱣ ᱥᱩᱡᱷᱟᱹᱣ ᱠᱟᱹᱢᱤᱵᱟᱲᱟ ᱫᱟᱲᱮᱭᱟᱜ ᱠᱟᱱᱟ ᱚᱱᱟ ᱪᱤᱠᱟᱹ ᱡᱚᱛᱚ ᱨᱮᱜᱮ ᱱᱟᱯᱟᱭ ᱵᱚᱱ ᱛᱟᱦᱮᱱᱟ ᱮᱱᱠᱷᱟᱡ ᱫᱚ ᱡᱟᱦᱟᱱᱟᱜ ᱮᱴᱠᱮᱴᱚᱬᱮ ᱥᱮ ᱡᱟᱦᱟᱸᱭ ᱡᱟᱦᱟᱸ ᱛᱤᱥ ᱵᱟᱦᱨᱮ ᱦᱚᱲ ᱠᱚᱦᱚᱸ ᱡᱟᱦᱟᱱᱟᱜ ᱠᱚ ᱵᱟᱠᱚ ᱢᱮᱱ ᱫᱟᱲᱮᱭᱟᱵᱚᱱᱟ ᱩᱱᱟᱹᱜ ᱤᱭᱟᱹ ᱟᱛᱳ ᱴᱚᱞᱟᱨᱮ ᱥᱚᱢᱟᱡᱽ ᱨᱮᱜᱮ ᱡᱩᱫᱤ ᱛᱟᱞᱢᱮᱞ ᱵᱟᱭ ᱛᱟᱦᱮᱱᱟ ᱮᱱᱠᱷᱟᱡ ᱫᱚ ᱚᱱᱟᱫᱚ ᱱᱤᱦᱟᱹᱛ ᱵᱟᱦᱨᱮ ᱨᱮᱱᱟᱝ ᱦᱚᱭ ᱦᱤᱸᱥᱤᱫ ᱵᱟᱡᱟᱜᱼᱟ ᱡᱟᱨ ᱡᱚᱱᱱᱚ ᱟᱛᱳ ᱴᱚᱞᱟ ᱨᱮᱱᱟᱜ ᱥᱚᱢᱟᱡᱽ ᱨᱮᱱᱟᱜ ᱡᱟᱦᱟᱱᱟᱜ ᱨᱟᱭᱨᱤᱛ ᱡᱟᱦᱟᱱᱟᱜ ᱱᱚᱝᱠᱟᱱᱟᱜ ᱡᱤᱱᱤᱥ ᱠᱚ ᱟᱛᱳ ᱴᱚᱞᱟ ᱨᱮ ᱨᱟᱹᱯᱩᱫᱚᱜᱼᱟ ᱥᱮ ᱮᱸᱴᱠᱮᱴᱚᱬᱮ ᱦᱩᱭ ᱫᱟᱲᱮᱭᱟᱜᱼᱟ ᱚᱱᱟ ᱪᱤᱠᱟᱹ ᱱᱤᱭᱟᱹᱜᱮ ᱢᱮᱱ ᱥᱟᱱᱟᱧᱟ ᱡᱮ ᱱᱟᱯᱟᱭ ᱛᱮ ᱛᱟᱦᱮᱱ ᱢᱟᱞᱮ ᱱᱟᱯᱟᱭ ᱛᱮᱜᱮ ᱛᱟᱦᱮᱱ ᱢᱟᱠᱚ ᱡᱟᱦᱟᱱᱟᱜ ᱚᱥᱩᱵᱤᱫᱷᱟ ᱠᱚ ᱦᱩᱭᱩᱜᱼᱟ ᱡᱚᱛᱚ ᱦᱚᱲ ᱠᱚᱠᱚ ᱠᱟᱹᱢᱤ ᱦᱚᱨᱟ ᱛᱟᱦᱮᱱ ᱢᱟ ᱠᱟᱹᱢᱤ ᱢᱟᱠᱚ